ᱦᱮᱸ ᱱᱚᱣᱟ ᱡᱟᱦᱟᱱᱟᱜ ᱫᱟᱨᱮ ᱜᱮ ᱨᱚᱦᱚᱭ ᱠᱷᱮᱛᱨᱮ ᱡᱟᱦᱟᱸᱞᱮᱠᱟᱧ ᱢᱮᱱᱟ ᱡᱮ ᱩᱞ ᱵᱟᱜᱟᱱ ᱥᱮ ᱟᱸᱡᱤᱨ ᱵᱟᱜᱟᱱ ᱟᱞᱮ ᱫᱚᱞᱮ ᱨᱚᱦᱚᱭ ᱵᱟᱲᱟ ᱟᱠᱟᱫ ᱜᱮᱭᱟ ᱡᱟᱦᱟᱸᱞᱮᱠᱟ ᱡᱮ ᱯᱨᱚᱛᱷᱚᱢ ᱩᱞᱵᱟᱜᱟᱱ ᱥᱮ ᱡᱟᱦᱟᱱᱟᱜ ᱜᱮ ᱵᱟᱜᱟᱱ ᱠᱚᱛᱛᱮ ᱯᱚᱨᱛᱷᱚᱢ ᱰᱩᱵᱞᱤ ᱜᱟᱰ ᱰᱩᱵᱞᱤ ᱠᱚᱨᱟᱣ ᱦᱩᱭᱩᱜᱼᱟ ᱥᱮ ᱜᱟᱰᱟᱭ ᱦᱩᱭᱩᱜᱼᱟ ᱚᱱᱟ ᱜᱟᱰᱟᱜᱮ ᱛᱟᱭᱱᱚᱢ ᱚᱱᱟ ᱜᱟᱰᱟᱨᱮ ᱜᱚᱵᱚᱨ ᱠᱚ ᱥᱮ ᱪᱮᱫ ᱤᱧ ᱢᱮᱱᱟ ᱦᱮᱸ ᱡᱳᱭᱵᱚᱥᱟᱨ ᱠᱚ ᱮᱢᱟᱜ ᱦᱩᱭᱩᱜᱼᱟ ᱚᱱᱟ ᱢᱤᱠᱥ ᱠᱟᱛᱮ ᱚᱱᱟ ᱨᱚᱦᱚᱭ ᱦᱩᱭᱩᱜᱼᱟ ᱨᱚᱦᱚᱭ ᱠᱮ ᱵᱟᱫᱽ ᱛᱟᱨᱯᱚᱨᱮ ᱦᱟᱨᱟᱭᱮᱱ ᱜᱮ ᱵᱮᱥ ᱫᱟᱜ ᱠᱚ ᱥᱚᱢᱚᱭ ᱢᱚᱛᱚ ᱮᱢᱠᱟᱛᱮᱫ ᱚᱱᱟ ᱦᱟᱨᱟᱭᱮᱱᱟ ᱚᱱᱟ ᱛᱟᱭᱱᱚᱢ ᱦᱟᱨᱟᱠᱮᱫ ᱛᱟᱭᱱᱚᱢ ᱱᱤᱡᱮ ᱦᱚᱸ ᱠᱟᱹᱴᱤᱡ ᱵᱷᱟᱹᱞᱤ ᱵᱩᱡᱟᱹᱜᱼᱟ ᱡᱮ ᱚᱱᱟ ᱫᱟᱨᱮ ᱦᱟᱨᱟᱭᱮᱱᱟ ᱟᱨ ᱵᱮᱥ ᱵᱷᱟᱹᱞᱤᱧᱚᱜ ᱧᱮᱞ ᱮᱱᱟ ᱟᱨ ᱥᱩᱫᱩ ᱧᱮᱞ ᱞᱮᱠᱷᱟᱱ ᱫᱚ ᱵᱟᱝ ᱢᱟᱱᱮ ᱥᱩᱢᱟᱹᱭᱨᱮ ᱚᱱᱟ ᱫᱚ ᱡᱟᱦᱟᱸᱞᱮᱠᱟ ᱫᱚᱨᱠᱟᱨᱟᱭ ᱡᱮ ᱛᱚ ᱨᱟᱱ ᱥᱮ ᱡᱟᱦᱟᱸᱞᱮᱠᱟ ᱥᱯᱨᱮ ᱚᱱᱟ ᱠᱚ ᱫᱚᱨᱠᱟᱨᱟᱭ ᱚᱱᱟ ᱠᱚ ᱮᱢ ᱦᱩᱭᱩᱜᱼᱟ ᱮᱻ ᱚᱱᱟ ᱠᱚ ᱛᱟᱭᱱᱚᱢ ᱠᱟᱛᱮᱫ ᱚᱱᱟ ᱫᱚ ᱵᱮᱥ ᱵᱷᱟᱹᱞᱤ ᱠᱷᱚᱱ ᱦᱩᱭᱮᱱ ᱜᱮᱭᱟ ᱛᱚ ᱱᱤᱡᱮ ᱦᱚᱸ ᱵᱷᱟᱹᱞᱤ ᱟᱴᱠᱟᱨᱚᱜᱼᱟ ᱡᱮ ᱚᱱᱟ ᱫᱟᱨᱮ ᱢᱟᱨᱟᱝ ᱮᱱ ᱜᱮ ᱧᱮᱞ ᱛᱮ ᱵᱷᱟᱹᱞᱤ ᱧᱮᱞᱮᱱ ᱜᱮ ᱯᱷᱚᱞᱚᱱᱚᱜᱼᱟ ᱱᱚᱣᱟ ᱠᱚ ᱵᱷᱟᱹᱞᱤ ᱵᱩᱡᱩᱜᱼᱟ ᱟᱨ ᱚᱱᱟ ᱠᱚ ᱧᱮᱞ ᱠᱟᱛᱮ ᱡᱟᱦᱟᱸ ᱞᱮᱠᱟ ᱮᱴᱟᱜ ᱦᱚᱲ ᱡᱟᱦᱟᱸᱭ ᱠᱚ ᱦᱤᱡᱩᱜᱼᱟ ᱩᱱᱠᱩ ᱦᱚᱸ ᱠᱚ ᱧᱮᱞ ᱠᱟᱛᱮ ᱵᱷᱟᱹᱞᱤ ᱠᱚ ᱟᱴᱠᱟᱨᱟ ᱡᱮ ᱦᱮᱸ ᱵᱟᱝᱢᱟ ᱠᱩᱞᱤᱧᱟᱠᱚ ᱪᱮᱫ ᱞᱮᱠᱟᱛᱮᱢ ᱨᱚᱦᱚᱭ ᱠᱮᱫᱟ ᱤᱧ ᱦᱚᱸ ᱵᱮᱥ ᱚᱱᱟ ᱠᱚ ᱞᱟᱹᱭ ᱵᱟᱲᱟ ᱠᱟᱛᱮ ᱤᱧᱦᱚᱸ ᱟᱰᱤ ᱠᱷᱩᱥᱤᱧ ᱤᱠᱟᱹᱣᱟ ᱡᱟᱦᱟᱸᱞᱮᱠᱟ ᱩᱱᱠᱩ ᱟᱠᱚ ᱦᱚᱸᱠᱚ ᱱᱚᱣᱟ ᱠᱚ ᱧᱮᱞ ᱠᱟᱛᱮ ᱤᱧᱠᱚ ᱥᱟᱨᱦᱟᱣ ᱤᱧᱟᱹ ᱤᱧ ᱦᱚᱸ ᱵᱮᱥ ᱵᱷᱟᱞᱮᱜᱤᱧ ᱵᱩᱡᱟ ᱟᱨ ᱵᱮᱥ ᱩᱱᱠᱩ ᱦᱚᱸ ᱵᱷᱟᱹᱞᱤ ᱧᱮᱞ ᱠᱟᱛᱮ ᱩᱱᱠᱩ ᱦᱚᱸ ᱱᱚᱝᱠᱟ ᱠᱮᱢᱨᱟᱭᱟᱠᱚ ᱯᱷᱳᱱ ᱛᱮ ᱟᱠᱚ ᱦᱚᱸ ᱠᱚ ᱠᱩᱥᱤ ᱨᱟᱹᱥᱠᱟᱹᱭᱟ ᱡᱮ ᱟᱨᱚ ᱚᱱᱠᱟᱜᱮ ᱟᱨᱚ ᱮᱴᱟᱜ ᱦᱚᱲ ᱠᱚ ᱨᱚᱦᱚᱭᱢᱟ ᱡᱟᱦᱟᱸ ᱞᱮᱠᱟ ᱤᱧ ᱡᱟᱦᱟᱸ ᱞᱮᱠᱟᱧ ᱠᱚᱥᱴᱚ ᱟᱠᱟᱱᱟ ᱚᱱᱟ ᱨᱮᱱᱟᱜ ᱤᱧ ᱡᱟᱦᱟᱸᱞᱮᱠᱟ ᱨᱟᱹᱥᱠᱟᱹᱧ ᱧᱟᱢ ᱠᱟᱫᱟ ᱱᱚᱜᱼᱚ ᱱᱚᱝᱠᱟ ᱟᱵᱚ ᱵᱟᱜᱟᱱ ᱠᱷᱮᱛᱨᱮ ᱟᱵᱚ ᱵᱚᱱ ᱠᱚᱨᱟᱣ ᱞᱮᱠᱷᱟᱱ ᱟᱹᱰᱤ ᱵᱷᱟᱹᱞᱤᱜᱼᱟ ᱥᱩᱫᱩ ᱱᱚᱣᱟ ᱮᱠᱞᱟ ᱫᱚ ᱵᱟᱝ ᱟᱨᱚ ᱡᱚᱛᱚ ᱠᱚ ᱱᱚᱝᱠᱟᱜᱮᱵᱚᱱ ᱠᱚᱨᱟᱣ ᱢᱟ ᱴᱷᱤᱠ